ᱦᱮᱸ ᱢᱮᱱ ᱫᱟᱹᱧ ᱡᱮ ᱱᱤᱭᱟᱹ ᱢᱟᱱᱠᱚᱲ ᱠᱷᱚᱱ ᱞᱟᱹᱭ ᱫᱟ ᱚ ᱢᱮᱱᱫᱟᱹᱧ ᱡᱚᱢᱟᱜ ᱧᱟᱢᱚᱜᱼᱟ ᱡᱚᱢᱟᱜ ᱵᱳᱞᱛᱮ ᱢᱳᱜᱽᱞᱟᱭ ᱡᱟᱛᱮ ᱵᱟᱝ ᱞᱟᱲᱮᱡᱚᱜ ᱚᱱᱠᱟ ᱞᱮᱠᱟᱛᱮ ᱵᱮᱵᱚᱥᱛᱷᱟ ᱦᱩᱭᱩᱜᱼᱟ ᱡᱟᱛᱮ ᱵᱟᱝᱞᱮ ᱟᱞᱮ ᱛᱚ ᱠᱷᱩᱵᱽ ᱫᱮᱨᱤ ᱧᱚᱜ ᱛᱮᱞᱮ ᱡᱚᱢᱟ ᱡᱟᱛᱮ ᱵᱟᱝ ᱞᱟᱲᱮᱡᱚᱜ ᱚᱱᱠᱟ ᱞᱮᱠᱟ ᱯᱮᱠᱮᱴ ᱞᱮᱠᱷᱟᱱ ᱠᱷᱩᱵᱽ ᱵᱷᱟᱜᱮ ᱦᱩᱭ ᱠᱚᱜᱼᱟ ᱡᱮ ᱟᱞᱮ ᱛᱷᱚᱲᱟ ᱠᱟᱹᱢᱤ ᱠᱚ ᱛᱟᱦᱮᱱᱟ ᱛᱷᱚᱲᱟ ᱫᱮᱨᱤ ᱧᱚᱜ ᱛᱮᱞᱮ ᱡᱚᱢᱟᱛᱚ ᱚᱱᱟᱛᱮ ᱵᱮᱵᱚᱥᱛᱷᱟ ᱱᱟᱯᱟᱭ ᱵᱮᱵᱚᱥᱛᱷᱟ ᱦᱩᱭ ᱞᱮᱱᱠᱷᱟᱱ ᱠᱷᱩᱵᱽ ᱵᱷᱟᱹᱜᱤ ᱦᱩᱭ ᱠᱚᱜᱼᱟ